ᱦᱮᱞᱳ ᱦᱮᱸ ᱡᱚᱦᱟᱨ ᱡᱚᱦᱟᱨ ᱜᱚᱢᱠᱮ ᱟᱹᱞᱤᱧ ᱫᱚ ᱱᱚᱰᱮ ᱛᱟᱨᱟᱥᱯᱩᱨ ᱜᱨᱟᱢ ᱠᱷᱚᱱᱟᱜ ᱠᱩᱢᱟᱨ ᱢᱟᱦᱞᱤ ᱞᱤᱧ ᱢᱮᱱᱮᱫ ᱛᱟᱦᱮᱱᱟ ᱟᱹᱞᱤᱧ ᱪᱟᱹᱥᱤ ᱦᱚᱲ ᱠᱟᱱᱟᱞᱤᱧ ᱟᱫᱚ ᱪᱮᱫ ᱞᱮᱠᱟᱱ ᱤᱛᱟᱹ ᱠᱚ ᱱᱮᱥ ᱵᱤᱱ ᱟᱹᱜᱩᱣ ᱟᱠᱟᱫ ᱛᱟᱵᱚᱱᱟ ᱤᱛᱟᱹ ᱠᱚᱞᱤᱧ ᱠᱷᱚᱡᱚᱜ ᱠᱟᱱ ᱛᱟᱦᱮᱱᱚᱜ ᱦᱩᱱᱟᱹᱝ ᱦᱮᱸ ᱱᱚᱣᱟ ᱦᱩᱲᱩ ᱠᱚ ᱞᱟᱜᱟᱫ ᱟᱨ ᱟᱱᱟᱡᱽ ᱠᱚᱦᱚᱸ ᱠᱟᱹᱴᱤᱡ ᱞᱟᱹᱭ ᱧᱚᱜᱽᱵᱤᱱ ᱦᱮᱸ ᱵᱟᱝᱟ ᱟᱫᱚ ᱡᱷᱚᱛᱚ ᱨᱚᱠᱚᱢ ᱵᱟᱹᱫᱽᱜᱮ ᱢᱮᱱᱟᱜᱼᱟ ᱟᱫᱚ ᱦᱟᱢᱟᱞᱟᱜ ᱦᱚᱸ ᱨᱟᱣᱟᱞᱟᱜ ᱦᱚᱸ

ᱦᱮᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱦᱮᱸ ᱦᱮᱸ ᱟᱢ ᱦᱳᱭ ᱚᱱᱟ ᱥᱚᱨᱱᱚ ᱠᱚᱜᱮ ᱦᱩᱱᱟᱹᱝᱞᱤᱧ ᱠᱷᱚᱡᱚᱜ ᱠᱟᱱ ᱛᱟᱦᱮᱸᱫ ᱟᱫᱚ ᱨᱮᱴ ᱠᱚᱜᱮ ᱛᱟᱵᱤᱱ ᱪᱮᱫ ᱞᱮᱠᱟ ᱱᱮᱥᱟᱜ ᱟᱪᱪᱷᱟ ᱟᱪᱪᱷᱟ ᱟᱪᱪᱷᱟ ᱟᱫᱚ ᱟᱫᱚ ᱥᱟᱨ ᱠᱚᱦᱚᱸ ᱵᱤᱱ ᱚᱱᱟ ᱦᱤᱸᱥᱟᱹᱵᱽ ᱵᱤᱱ ᱟᱹᱜᱩᱭᱟ ᱥᱮ ᱵᱟᱝᱟ ᱟᱪᱪᱷᱟ ᱦᱮᱸ ᱦᱮᱸ ᱚᱻ ᱛᱟᱦᱚᱞᱮ ᱥᱚᱨᱱᱚ ᱯᱮᱠᱮᱴ ᱫᱚ ᱪᱮᱫ ᱞᱮᱠᱟ ᱠᱟᱛᱮᱫ ᱞᱮᱠᱟ ᱛᱤᱱᱟᱹᱜ ᱠᱟᱛᱮᱫ ᱯᱮᱠᱮᱴ ᱢᱮᱱᱟᱜᱼᱟ ᱚᱱᱟ ᱨᱮᱫᱚ ᱵᱟᱝᱟ ᱵᱟᱝ ᱥᱚᱨᱱᱚ ᱵᱷᱟᱨᱤ ᱦᱩᱲᱩ ᱨᱮᱱᱟᱜ ᱟᱪᱪᱷᱟ ᱟᱪᱪᱷᱟ ᱟᱨ ᱛᱤᱱᱟᱹᱜ ᱠᱟᱛᱮᱫ ᱛᱤᱱᱟᱹᱜ ᱠᱟᱛᱮᱫ ᱛᱟᱦᱚᱞᱮ ᱠᱤᱡᱤ ᱯᱟᱲᱟᱜ ᱠᱟᱱᱟ ᱟᱪᱪᱷᱟ ᱟᱪᱪᱷᱟ ᱚᱻ ᱟᱪᱪᱷᱟ ᱛᱟᱦᱚᱞᱮ ᱪᱮᱫ ᱫᱤᱱ ᱠᱚ ᱚᱲᱟᱜ ᱨᱮᱵᱮᱱ ᱛᱟᱦᱮᱱᱟ ᱫᱚᱠᱟᱱ ᱠᱚᱫᱚ ᱫᱤᱱᱜᱮ ᱠᱷᱩᱞᱟᱹᱣ ᱛᱟᱦᱮᱱᱟ ᱥᱮ ᱟᱨ ᱥᱮᱛᱟᱜ ᱛᱤᱱ ᱵᱮᱲᱟ ᱵᱮᱱ ᱠᱷᱩᱞᱟᱹᱣᱮᱜᱼᱟ ᱚᱻ ᱱᱚᱛᱮ ᱟᱹᱭᱩᱵ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱟᱫᱚ ᱟᱹᱞᱤᱧ ᱢᱟ ᱥᱟᱸᱜᱮ ᱫᱷᱟᱨᱟᱞᱤᱧ ᱟᱹᱜᱩᱭᱟ ᱢᱮᱱᱛᱮ ᱟᱫᱚ ᱜᱟᱹᱰᱤ ᱠᱚ ᱟᱹᱵᱤᱱᱟᱜ ᱢᱮᱱᱟᱜᱼᱟ ᱵᱮᱵᱚᱥᱛᱷᱟ ᱟᱹᱜᱩ ᱦᱚᱴᱚ ᱞᱮᱠᱟ ᱟᱪᱪᱷᱟ ᱟᱪᱪᱷᱟ ᱟᱪᱪᱷᱟ ᱦᱮᱸ ᱦᱮᱸ ᱚᱱᱟᱜᱮ ᱴᱷᱤᱠ ᱜᱮᱭᱟ ᱛᱟᱦᱚᱞᱮ ᱱᱟᱦᱟᱸᱜ ᱟᱨᱦᱚᱸ ᱫᱚᱦᱲᱟ ᱞᱤᱧ ᱯᱷᱳᱱᱟ ᱚᱠᱟ ᱦᱤᱞᱳᱜ ᱞᱤᱧ ᱥᱚᱢᱚᱭᱚᱜ ᱠᱟᱱᱟ ᱦᱮᱸ ᱦᱮᱸ ᱦᱮᱸ ᱴᱷᱤᱠ ᱴᱷᱤᱠ ᱴᱷᱤᱠ